ᱟᱞᱮ ᱫᱚ ᱡᱷᱟᱲᱠᱷᱚᱸᱰ ᱨᱮ ᱮᱢᱟᱱ ᱛᱮᱭᱟᱜ ᱯᱚᱨᱚᱵᱽ ᱞᱮ ᱢᱟᱱᱟᱣᱟ ᱥᱚᱦᱚᱨᱟᱭ ᱯᱚᱨᱚᱵᱽ ᱫᱚ ᱟᱞᱮ ᱥᱟᱛ ᱢᱟᱦᱟ ᱨᱮᱭᱟᱜ ᱞᱮ ᱢᱟᱱᱟᱣᱟ ᱵᱚᱸᱜᱟᱱ ᱟᱨ ᱠᱷᱩᱱᱴᱟᱹᱣ ᱟᱨ ᱡᱟᱞᱮ ᱦᱟᱹᱠᱩ ᱠᱟᱴᱠᱚᱢ ᱵᱷᱮᱡᱟ ᱠᱚᱞᱮ ᱢᱟᱱᱟᱣᱟ ᱮᱢᱟᱱ ᱛᱮᱭᱟᱜ ᱟᱹᱰᱤ ᱢᱚᱡᱽ ᱯᱚᱨᱚᱵᱽ ᱠᱟᱱᱟ ᱥᱚᱦᱚᱨᱟᱭ ᱨᱮᱫᱚ ᱟᱭᱢᱟ ᱞᱮᱠᱟᱱ ᱦᱚᱲ ᱠᱚ ᱦᱤᱡᱩᱜᱼᱟ ᱥᱮ ᱯᱮᱲᱟ ᱠᱚᱠᱚ ᱦᱤᱡᱩᱜᱼᱟ ᱯᱮᱲᱟ ᱠᱚ ᱦᱮᱡ ᱠᱟᱛᱮᱫ ᱟᱹᱰᱤ ᱟᱛᱟᱝ ᱫᱟᱨᱟᱢ ᱢᱟᱱᱚᱛ ᱡᱚᱦᱟᱨ ᱥᱟᱞᱟᱜ ᱞᱚᱴᱟ ᱫᱟᱜ ᱛᱮᱞᱮ ᱰᱚᱵᱚᱜ ᱡᱚᱦᱟᱨ ᱠᱚᱣᱟ ᱟᱨ ᱵᱩᱜᱤ ᱡᱩᱫᱟᱹ ᱞᱮ ᱠᱩᱞᱤ ᱠᱚᱣᱟ ᱥᱚᱦᱚᱨᱟᱭ ᱯᱚᱨᱚᱵᱽ ᱨᱮᱫᱚ ᱥᱚᱦᱚᱨᱟᱭ ᱯᱚᱨᱚᱵᱽ ᱫᱚ ᱟᱞᱮᱭᱟᱜ ᱟᱹᱰᱤ ᱞᱟᱹᱴᱩ ᱯᱚᱨᱚᱵᱽ ᱠᱟᱱ ᱛᱟᱞᱮᱭᱟ ᱥᱚᱦᱚᱨᱟᱭ ᱯᱚᱨᱚᱵᱽ ᱫᱚ ᱦᱟᱹᱛᱤ ᱞᱮᱠᱟᱱ ᱯᱚᱨᱚᱵᱽ ᱠᱚ ᱢᱮᱛᱟᱣᱟᱜᱼᱟ ᱚᱱᱟᱛᱮ ᱟᱨ ᱵᱟᱦᱟ ᱯᱚᱨᱚᱵᱽ ᱫᱚ ᱯᱮ ᱫᱤᱱ ᱨᱮᱭᱟᱜ ᱞᱮ ᱢᱟᱱᱟᱣᱟ ᱵᱟᱦᱟ ᱯᱚᱨᱚᱵᱽ ᱫᱚ ᱦᱳᱞᱤ ᱧᱩᱛᱩᱢ ᱠᱟᱱ ᱛᱟᱞᱮᱭᱟ ᱚᱱᱟ ᱫᱚ ᱵᱟᱦᱟ ᱯᱚᱨᱚᱵᱽ ᱠᱚ ᱢᱮᱛᱟᱜ ᱠᱟᱱᱟ ᱚᱱᱟ ᱨᱮᱦᱚᱸ ᱟᱹᱰᱤ ᱨᱟᱹᱥᱠᱟᱹᱣᱟᱱ ᱛᱮᱞᱮ ᱢᱟᱱᱟᱣᱟ ᱦᱚᱞᱤ ᱯᱚᱨᱚᱵᱽ ᱫᱚ ᱟᱞᱮ ᱫᱚ ᱟᱹᱰᱤ ᱨᱟᱹᱥᱠᱟᱹ ᱛᱮᱞᱮ ᱢᱟᱱᱟᱣᱟ ᱯᱮ ᱫᱤᱱᱦᱤᱞᱳᱜ ᱮᱦᱚᱵ ᱦᱤᱞᱳᱜ ᱠᱷᱚᱱ ᱟᱞᱮ ᱫᱚ ᱨᱟᱹᱥᱠᱟᱹ ᱛᱮ ᱢᱚᱱᱮ ᱠᱚ ᱪᱤᱞᱵᱤᱞ ᱞᱮ ᱟᱹᱭᱠᱟᱹᱣᱟ ᱵᱟᱦᱟ ᱯᱚᱨᱚᱵᱽ ᱫᱚ ᱵᱟᱦᱟ ᱯᱚᱨᱚᱵᱽ ᱨᱮᱫᱚ ᱱᱚᱝᱠᱟᱱ ᱯᱚᱨᱚᱵᱽ ᱠᱟᱱᱟ ᱵᱚᱞᱮ ᱞᱟᱹᱴᱩ ᱦᱚᱲ ᱞᱮᱠᱟ ᱚᱸᱰᱮ ᱫᱚ ᱞᱟᱹᱴᱩ ᱦᱚᱲ ᱦᱚᱸ ᱢᱟᱱᱟᱣᱮᱢ ᱥᱮ ᱫᱟᱜ ᱠᱚᱦᱚᱸ ᱟᱨᱮᱡ ᱟᱭ ᱢᱮ ᱵᱟᱦᱟ ᱯᱚᱨᱚᱵᱽ ᱨᱮᱫᱚ ᱢᱚᱡᱽ ᱜᱮ ᱨᱟᱹᱥᱠᱟᱹ ᱠᱮ ᱥᱟᱛᱷ ᱢᱟᱱᱟᱣ ᱦᱩᱭᱩᱜᱼᱟ